ᱥᱮᱫᱟᱭ ᱦᱟᱯᱲᱟᱢ ᱠᱚ ᱤᱧ ᱴᱷᱮᱱ ᱡᱟᱦᱟᱸ ᱠᱚ ᱥᱟᱨᱮᱡ ᱦᱚᱴᱚ ᱠᱟᱜᱼᱟ ᱚᱱᱟ ᱫᱚ ᱡᱩᱢᱤᱱ ᱫᱷᱤᱨᱤ ᱫᱟᱨᱮ ᱱᱟᱹᱲᱤ ᱵᱟᱸᱫᱽ ᱯᱩᱠᱷᱨᱤ ᱮᱢᱟᱱ ᱠᱚ ᱚᱱᱟ ᱫᱟᱨᱮ ᱱᱟᱹᱲᱤ ᱠᱚ ᱡᱟᱦᱟᱸ ᱛᱟᱦᱮᱸ ᱠᱟᱱᱟ ᱥᱮ ᱡᱩᱢᱤᱱ ᱠᱚ ᱡᱟᱦᱟᱸ ᱢᱮᱱᱟᱜᱼᱟ ᱡᱟᱦᱟᱸ ᱡᱟᱦᱟᱸ ᱞᱮᱠᱟᱛᱮ ᱱᱤᱛᱦᱚᱸ ᱵᱟᱜᱟᱣ ᱵᱟᱠᱛᱚ ᱢᱮᱱᱟᱜᱼᱟ ᱦᱟᱹᱴᱤᱧ ᱟᱠᱟᱱ ᱨᱮᱦᱚᱸ ᱚᱱᱟ ᱨᱮᱭᱟᱜ ᱜᱚᱱᱚᱝ ᱛᱮᱜ ᱫᱚ ᱟᱭᱢᱟ ᱰᱷᱮᱨ ᱜᱮᱭᱟ ᱢᱤᱫᱴᱟᱱ ᱥᱚᱢᱚᱭ ᱛᱟᱦᱮᱸ ᱠᱟᱱᱟ ᱚᱱᱟ ᱫᱚ ᱟᱵᱚ ᱫᱚ ᱚᱠᱚᱭ ᱴᱷᱮᱱ ᱦᱚᱸ ᱵᱟᱝ ᱵᱚᱱ ᱠᱤᱨᱤᱧ ᱦᱟᱛᱟᱣ ᱠᱟᱜᱼᱟ ᱟᱵᱚ ᱛᱮ ᱟᱵᱚ ᱵᱚᱱ ᱦᱟᱢᱮᱴᱟᱱ ᱛᱟᱦᱮᱸᱜ ᱡᱩᱜᱽ ᱵᱚᱫᱚᱞ ᱥᱟᱶ ᱥᱟᱶᱛᱮ ᱚᱱᱟᱦᱚᱸ ᱵᱚᱫᱚᱞᱮᱱ ᱠᱷᱟᱹᱛᱤᱨ ᱵᱨᱤᱴᱤᱥ ᱯᱨᱤᱭᱳᱰ ᱠᱷᱚᱱ ᱫᱚ ᱚᱱᱟ ᱟᱵᱚᱣᱟᱜ ᱡᱟᱭᱜᱟ ᱟᱵᱚ ᱦᱟᱛᱟᱣ ᱦᱩᱭᱮᱱ ᱛᱟᱵᱳᱱᱟ ᱯᱚᱭᱥᱟ ᱫᱤᱭᱮ ᱚᱱᱟᱜᱮ ᱱᱤᱛ ᱦᱚᱸ ᱨᱮᱠᱳᱨᱰ ᱡᱩᱢᱤ ᱨᱮᱱᱟᱜ ᱨᱮᱠᱚᱨᱰ ᱞᱮᱠᱟ ᱛᱮᱵᱚᱱ ᱞᱮᱠᱷᱟᱭᱮᱫᱟ ᱜᱚᱱᱚᱝ ᱛᱮᱜ ᱫᱚ ᱱᱚᱝᱠᱟ ᱚᱱᱟ ᱥᱚᱢᱚᱭ ᱫᱚ ᱱᱚᱝᱠᱟ ᱛᱟᱦᱮᱸ ᱠᱟᱱᱟ ᱫᱤᱥᱚᱢ ᱨᱮᱱᱟᱜ ᱱᱟᱝ ᱠᱚᱢ ᱜᱚᱱᱚᱝ ᱛᱮ ᱰᱷᱮᱨ ᱡᱤᱱᱤᱥ ᱧᱟᱢᱚᱜ ᱛᱟᱦᱮᱸᱜ ᱱᱤᱛᱚᱜ ᱫᱚ ᱱᱚᱝᱠᱟ ᱠᱟᱱᱟ ᱱᱟᱝ ᱡᱟᱦᱟᱸ ᱚᱱᱟ ᱵᱟᱝ ᱱᱟᱥᱟᱜᱼᱟ ᱵᱟᱝ ᱫᱷᱟᱥᱟᱜᱼᱟ ᱡᱤᱱᱤᱥ ᱠᱚᱵᱚᱱ ᱫᱚᱦᱚ ᱟᱹᱜᱩ ᱠᱟᱜᱼᱟ ᱦᱟᱥᱟ ᱡᱩᱢᱤ ᱫᱷᱤᱨᱤ ᱱᱟᱹᱲᱤ ᱠᱚ ᱚᱱᱟ ᱫᱚ ᱚᱱᱟ ᱵᱤᱫᱟᱹᱞ ᱨᱮ ᱡᱟᱦᱟᱸ ᱢᱤᱫ ᱯᱩᱭᱥᱟᱹ ᱫᱟᱢ ᱠᱟᱱᱟ ᱛᱟᱦᱮᱸ ᱠᱟᱱᱟ ᱱᱤᱛᱚᱜ ᱫᱚ ᱱᱚᱣᱟ ᱡᱩᱜᱽ ᱨᱮ ᱢᱤᱫ ᱦᱟᱡᱟᱨ ᱴᱟᱠᱟ ᱫᱚ ᱪᱮᱫᱟᱜ ᱥᱟᱭ ᱦᱟᱡᱟᱨ ᱴᱟᱠᱟ ᱦᱚᱸ ᱜᱚᱱᱚᱝ ᱦᱩᱭ ᱠᱟᱱᱟ